ᱟᱞᱮ ᱴᱚᱞᱟ ᱨᱮᱫᱚ ᱪᱤᱠᱤᱛᱥᱥᱟ ᱵᱮᱵᱚᱥᱛᱟ ᱟᱹᱰᱤ ᱜᱮ ᱱᱟᱯᱟᱭ ᱜᱮᱭᱟ ᱟᱨ ᱢᱚᱛᱞᱚᱵ ᱤᱭᱟᱹ ᱱᱟᱜᱟᱨ ᱱᱤᱜᱟᱢ ᱥᱮᱫ ᱠᱷᱚᱱᱟᱜ ᱢᱮᱰᱤᱠᱮᱞ ᱠᱚ ᱠᱷᱩᱞᱟᱹᱣ ᱟᱠᱟᱫ ᱞᱮ ᱥᱟᱥᱛᱷ ᱠᱮᱱᱫᱨᱚ ᱟᱨ ᱚᱱᱟ ᱨᱮᱫᱚ ᱡᱚᱛᱚ ᱯᱚᱨᱠᱟᱨᱮᱱᱟᱝ ᱢᱮᱱᱟᱜ ᱜᱮᱭᱟ ᱤᱭᱟᱹ ᱨᱟᱱ ᱠᱚ ᱢᱚᱛᱞᱚᱵ ᱰᱟᱠᱴᱚᱨ ᱦᱚᱸ ᱫᱤᱱ ᱜᱮᱠᱚ ᱦᱤᱡᱩᱜ ᱠᱟᱱ ᱜᱮᱭᱟ ᱱᱟᱨᱥ ᱠᱚᱦᱚᱸ ᱠᱚ ᱦᱤᱡᱩᱜ ᱠᱟᱱ ᱜᱮᱭᱟ ᱠᱚ ᱟᱨ ᱤᱭᱟᱹ ᱞᱟᱡ ᱦᱟᱹᱥᱩ ᱵᱚᱦᱚᱜ ᱦᱟᱹᱥᱩ ᱞᱟᱹᱜᱤᱫ ᱦᱚᱸ ᱨᱟᱱ ᱢᱩᱨᱜᱟᱹᱱ ᱢᱮᱱᱟᱜ ᱜᱮᱭᱟ ᱟᱨ ᱱᱚᱝᱠᱟ ᱦᱟᱲᱟᱢ ᱦᱚᱲ ᱠᱚ ᱵᱩᱰᱷᱤ ᱦᱚᱲ ᱠᱚ ᱵᱤᱯᱤ ᱥᱩᱜᱟᱨ ᱞᱟᱹᱜᱤᱫ ᱡᱟᱦᱟᱸ ᱜᱮ ᱢᱮᱱᱟᱜᱼᱟ ᱤᱭᱟᱹ ᱚᱱᱟ ᱵᱮᱵᱚᱥᱛᱷᱟ ᱚᱱᱟ ᱦᱚᱸ ᱨᱟᱱ ᱠᱚᱦᱚᱸ ᱢᱮᱱᱟᱜ ᱜᱮᱭᱟ ᱟᱨ ᱵᱤᱯᱤ ᱱᱟᱯᱵᱟᱞᱟ ᱢᱟᱥᱤᱱ ᱠᱚᱦᱚᱸ ᱢᱮᱱᱟᱜ ᱜᱮᱭᱟ ᱟᱨ ᱚᱱᱠᱟ ᱟᱭᱚ ᱦᱚᱲ ᱵᱤᱴᱤ ᱦᱚᱲ ᱠᱚᱫᱚ ᱦᱚᱲᱢᱚ ᱥᱮᱡ ᱨᱮ ᱢᱮᱱᱟᱜᱼᱟ ᱯᱨᱮᱜᱱᱮᱴ ᱠᱚ ᱡᱟᱦᱟᱸ ᱵᱚᱱ ᱢᱮᱱᱟ ᱦᱟᱸᱜ ᱩᱱᱠᱩ ᱞᱟᱹᱜᱤᱫ ᱦᱚᱸ ᱡᱚᱛᱚ ᱵᱮᱵᱚᱥᱛᱷᱟ ᱜᱮᱠᱚ ᱵᱮᱵᱚᱥᱛᱷᱟ ᱟᱠᱟᱫ ᱞᱮᱜᱮ ᱟᱨ ᱫᱤᱱ ᱜᱮ ᱰᱮᱞᱤ ᱪᱮᱠᱟᱯ ᱜᱮ ᱦᱩᱭᱩᱜ ᱠᱟᱱ ᱜᱮᱭᱟ ᱮᱭᱥᱟ ᱵᱟᱝᱜᱮ ᱪᱮᱫ ᱛᱮᱦᱮᱧ ᱫᱚ ᱵᱟᱝᱜᱮ ᱜᱟᱯᱟ ᱫᱚ ᱵᱟᱝ ᱚᱱᱠᱟ ᱫᱚ ᱵᱟᱝᱜᱮ ᱰᱮᱞᱤᱜᱮ ᱦᱩᱭᱩᱜ ᱠᱟᱱ ᱜᱮᱭᱟ ᱟᱨ ᱱᱚᱝᱠᱟ ᱵᱟᱭ ᱫᱷᱟᱵᱮ ᱡᱟᱦᱟᱸ ᱠᱚᱨᱮ ᱮᱠᱥᱤᱰᱮᱱᱴ ᱠᱚ ᱦᱩᱭᱮᱱᱟ ᱚᱱᱟ ᱠᱚ ᱞᱟᱹᱜᱤᱫ ᱦᱚᱸ ᱢᱚᱛᱞᱚᱵ ᱵᱮᱵᱚᱥᱛᱷᱟ ᱫᱚ ᱢᱮᱱᱟᱜ ᱜᱮᱭᱟ ᱟᱨ ᱟᱜᱚᱨ ᱱᱚᱰᱮ ᱵᱟᱠᱚ ᱴᱤᱴᱢᱮᱱᱴ ᱫᱟᱲᱮᱭᱟᱞᱮ ᱠᱟᱱᱟ ᱮᱱᱠᱷᱟᱱ ᱫᱚ ᱢᱟᱨᱟᱝ ᱦᱚᱥᱯᱤᱴᱟᱞ ᱤᱫᱤ ᱞᱟᱹᱜᱤᱫ ᱦᱚᱸ ᱤᱭᱟᱹ ᱰᱚᱠᱴᱚᱨ ᱠᱷᱟᱱᱟ ᱠᱚ ᱤᱫᱤ ᱞᱟᱹᱜᱤᱫ ᱚᱱᱟ ᱞᱟᱹᱜᱤᱫ ᱦᱚᱸ ᱤᱭᱟᱹ ᱚᱱᱟ ᱜᱟᱹᱰᱤ ᱵᱮᱵᱚᱥᱛᱟ ᱠᱚᱦᱚᱸ ᱛᱟᱞᱮ ᱢᱮᱱᱟᱜ ᱜᱮᱭᱟ ᱟᱞᱮ ᱫᱚ